ᱡᱚᱛᱚ ᱞᱮᱠᱟᱱ ᱫᱟᱨᱮᱠᱚᱜᱮ ᱡᱟᱱᱟᱢᱚᱜᱼᱟ ᱡᱟᱦᱟᱸ ᱡᱟᱝ ᱥᱮ ᱡᱚᱜᱼᱟ ᱚᱱᱟ ᱡᱟᱝ ᱧᱩᱨ ᱞᱮᱱᱠᱷᱟᱱ ᱚᱛᱨᱮ ᱟᱨ ᱫᱟᱜ ᱵᱟᱡᱟᱣ ᱞᱮᱱᱠᱷᱟᱱ ᱟᱡᱛᱮᱜᱮ ᱡᱟᱱᱟᱢᱚᱜᱼᱟ ᱮᱱᱨᱮᱦᱚᱸ ᱡᱟᱦᱟᱸᱠᱚ ᱵᱟᱜᱽᱣᱟᱱᱨᱮ ᱪᱟᱥ ᱨᱮᱱᱟᱜ ᱛᱟᱦᱮᱱᱟ ᱥᱮ ᱨᱚᱦᱚᱭ ᱨᱮᱱᱟᱜ ᱛᱟᱦᱮᱱᱟ ᱚᱱᱟ ᱡᱟᱝᱠᱚᱫᱚ ᱧᱟᱢ ᱥᱟᱢᱴᱟᱣ ᱠᱟᱛᱮᱫ ᱛᱚᱲᱟ ᱞᱮᱠᱷᱟᱱ ᱵᱷᱟᱹᱜᱤ ᱥᱟᱺᱦᱤᱡ ᱫᱟᱨᱮ ᱵᱮᱱᱟᱜᱼᱟ